ᱦᱮᱸ ᱟᱵᱚᱣᱟᱜ ᱡᱚᱢᱟᱜ ᱠᱚᱫᱚ ᱟᱹᱰᱤ ᱰᱷᱮᱹᱨ ᱜᱮ ᱢᱮᱱᱟᱜᱼᱟ ᱡᱚᱢᱟᱜ ᱠᱚᱫᱚ ᱟᱵᱚᱣᱟᱜ ᱢᱮᱱᱟᱜᱼᱟ ᱪᱟᱣᱞᱮ ᱢᱮᱱᱟᱜᱼᱟ ᱟᱫᱣᱟ ᱪᱟᱣᱞᱮ ᱢᱮᱱᱟᱜᱼᱟ ᱯᱤᱴᱷᱟᱹ ᱢᱮᱱᱟᱜᱼᱟ ᱯᱟᱛᱲᱟ ᱯᱤᱴᱷᱟᱹ ᱢᱮᱱᱟᱜᱼᱟ ᱜᱩᱲ ᱯᱤᱴᱷᱟᱹ ᱢᱮᱱᱟᱜᱼᱟ ᱫᱩᱞ ᱯᱤᱴᱷᱟᱹ ᱦᱚᱸ ᱢᱮᱱᱟᱜᱼᱟ ᱟᱹᱲᱥᱟᱹ ᱯᱤᱴᱷᱟᱹ ᱦᱚᱸ ᱢᱮᱱᱟᱜᱼᱟ ᱪᱩᱯᱩᱜ ᱯᱤᱴᱷᱟᱹ ᱦᱚᱸ ᱢᱮᱱᱟᱜᱼᱟ ᱟᱨ ᱚᱱᱟ ᱛᱟᱭᱚᱢ ᱨᱮ ᱟᱨᱦᱚᱸ ᱢᱮᱱᱟᱜᱼᱟ ᱠᱩᱭᱰᱤ ᱵᱟᱠᱲᱮ ᱞᱚᱣᱟ ᱵᱤᱞᱤ ᱵᱟᱲᱮ ᱵᱤᱞᱤ ᱵᱟᱣᱞᱟ ᱛᱤᱠᱤ ᱥᱟᱝ ᱟᱥᱮᱨ ᱚᱱᱟ ᱠᱚᱦᱚᱸ ᱵᱚ ᱡᱚᱢᱟ ᱟᱨ ᱚᱱᱟ ᱛᱟᱭᱚᱢ ᱛᱮ ᱟᱨᱚ ᱩᱛᱩ ᱠᱚᱦᱚᱸ ᱟᱨᱚ ᱵᱚ ᱡᱚᱢᱟ ᱛᱚ ᱨᱟᱢᱲᱟ ᱫᱟᱹᱞ ᱩᱛᱩ ᱵᱚ ᱡᱚᱢᱟ ᱢᱩᱜᱽ ᱫᱟᱹᱞ ᱩᱛᱩ ᱵᱚ ᱡᱚᱢᱟ ᱨᱟᱦᱮᱲ ᱫᱟᱹᱞ ᱩᱛᱩ ᱵᱚ ᱡᱚᱢᱟ ᱟᱞᱩᱣᱟ ᱥᱚᱵᱡᱤ ᱠᱚᱦᱚᱸ ᱵᱚ ᱡᱚᱢᱟ ᱚᱱᱟ ᱛᱟᱭᱚᱢ ᱛᱮ ᱟᱲᱟᱜ ᱠᱚᱦᱚᱸ ᱢᱮᱱᱟᱜᱼᱟ ᱴᱟᱹᱲᱤ ᱠᱚᱨᱮᱱᱟᱜ ᱟᱲᱟᱜ ᱥᱟᱠᱟᱢ ᱦᱚᱸ ᱢᱮᱱᱟᱜᱼᱟ